ᱫᱷᱚᱨᱚᱢ ᱢᱟᱪᱮᱫ ᱠᱚᱫᱚ ᱠᱚ ᱦᱳᱭᱳᱜ ᱠᱟᱱᱟ ᱫᱟᱸᱥᱟᱭ ᱜᱩᱨᱩ ᱠᱟᱢᱨᱩ ᱜᱩᱨᱩ ᱵᱷᱩᱣᱟᱹᱝ ᱜᱩᱨᱩ ᱮᱢᱟᱱ ᱠᱚ ᱩᱱᱠᱩ ᱤᱫᱤ ᱠᱟᱛᱮᱜ ᱫᱟᱸᱥᱟᱭ ᱥᱮᱨᱮᱧ ᱩᱱᱠᱩᱣᱟᱜ ᱵᱟᱰᱟᱭ ᱠᱚᱜᱼᱟ